ᱦᱮᱞᱳ ᱦᱮᱸ ᱞᱟᱹᱭ ᱫᱟᱹᱧ ᱟᱢᱠᱤ ᱡᱮᱜᱮᱛ ᱵᱤᱨᱫᱟᱹᱜᱟᱲ ᱨᱤᱱᱤᱪ ᱵᱟᱸᱠᱩᱲᱟ ᱡᱮᱜᱮᱛ ᱵᱤᱫᱽᱫᱟᱹᱜᱟᱲ ᱨᱤᱱᱤᱪ ᱢᱟᱪᱮᱫ ᱜᱚᱢᱠᱮᱢ ᱞᱟᱹᱭᱫᱟ ᱟᱪᱪᱷᱟ ᱤᱧ ᱫᱚ ᱵᱳᱭᱫᱳᱱᱟᱛᱷ ᱦᱟᱸᱥᱫᱟᱧ ᱞᱟᱹᱭᱫᱟ ᱥᱚᱢᱟᱡ ᱥᱩᱥᱟᱹᱨᱤᱭᱟᱹ ᱟᱪᱪᱷᱟ ᱜᱚᱢᱠᱮ ᱱᱚᱣᱟ ᱚᱞᱪᱤᱠᱤ ᱪᱮᱫ ᱞᱮᱠᱟ ᱯᱟᱲᱦᱟᱣ ᱦᱩᱭᱩᱜ ᱠᱟᱱᱟ ᱱᱚᱣᱟ ᱠᱚ ᱵᱟᱵᱚᱛ ᱛᱮ ᱵᱟᱲᱟᱭ ᱥᱟᱱᱟ ᱢᱮᱱᱟᱜ ᱛᱤᱧᱟᱹ ᱠᱩᱞᱤ ᱫᱟᱲᱮ ᱟᱢᱟᱧ ᱚᱠᱛᱚ ᱦᱮᱱᱟᱜ ᱛᱟᱢᱟ ᱛᱚ ᱟᱪᱪᱷᱟ ᱞᱟᱹᱭᱫᱟᱹᱧ ᱜᱚᱢᱠᱮ ᱱᱚᱜᱼᱚᱭ ᱡᱟᱦᱟᱸ ᱚᱞᱚᱜ ᱯᱟᱲᱦᱟᱜ ᱥᱮᱬᱟ ᱦᱩᱭᱩᱜ ᱠᱟᱱᱟ ᱚᱱᱟ ᱚᱞᱪᱤᱠᱤ ᱦᱚᱨᱚᱯᱷ ᱛᱮ ᱥᱟᱱᱛᱟᱲᱤ ᱢᱤᱰᱤᱭᱟᱢᱛᱮ ᱚᱱᱟ ᱪᱮᱫ ᱞᱮᱠᱟ ᱡᱮᱜᱮᱛ ᱵᱤᱫᱽᱫᱟᱹᱜᱟᱲ ᱨᱮᱦᱚᱸ ᱢᱮᱱᱟᱜᱼᱟ ᱥᱮ ᱵᱟᱹᱱᱩᱜᱼᱟ ᱦᱮᱸ ᱟᱪᱪᱷᱟ ᱟᱪᱪᱷᱟ ᱟᱪᱪᱷᱟ ᱵᱟᱝ ᱟᱸᱡᱚᱢᱚᱜ ᱠᱟᱱ ᱛᱟᱦᱮᱸᱜ ᱥᱟᱱᱛᱟᱲᱤ ᱢᱤᱰᱤᱭᱟᱢᱛᱮ ᱡᱟᱦᱟᱸᱭ ᱠᱚ ᱯᱟᱲᱦᱟᱜ ᱠᱟᱱᱟ ᱩᱱᱠᱩ ᱡᱮᱜᱮᱛ ᱵᱤᱫᱽᱫᱟᱹᱜᱟᱲᱨᱮ ᱯᱟᱲᱦᱟᱣ ᱨᱮᱱᱟᱜ ᱫᱟᱶ ᱵᱟᱠᱚ ᱧᱟᱢᱮᱜᱛᱮ ᱚᱱᱠᱟ ᱠᱷᱚᱵᱚᱨ ᱟᱸᱡᱚᱢᱚᱜ ᱠᱟᱱ ᱛᱟᱦᱮᱸᱜ ᱚᱱᱟ ᱦᱚᱛᱮᱜ ᱛᱮ ᱵᱟᱲᱟᱭ ᱥᱟᱱᱟ ᱞᱤᱫᱤᱧᱟ ᱡᱮ ᱯᱟᱲᱦᱟᱣ ᱪᱟᱞᱟᱜ ᱠᱟᱱᱟ ᱥᱮ ᱵᱟᱝ ᱟᱵᱚᱣᱟᱜ ᱡᱮᱜᱮᱛ ᱵᱤᱨᱫᱟᱹᱜᱟᱲᱨᱮ ᱥᱟᱱᱛᱟᱲᱤ ᱢᱤᱰᱤᱭᱟᱢ ᱦᱚᱛᱮᱜᱛᱮ ᱡᱟᱦᱟᱸ ᱞᱮᱠᱟ ᱦᱤᱥᱴᱤᱨᱤ ᱡᱤᱭᱳᱜᱨᱟᱯᱷᱤ ᱱᱚᱣᱟ ᱠᱚᱠᱚ ᱦᱟᱛᱟᱣ ᱮᱜᱼᱟ ᱩᱱᱠᱩᱣᱟᱜ ᱫᱚ ᱪᱮᱫ ᱞᱮᱠᱟ ᱟᱨ ᱩᱱᱠᱩᱣᱟᱜ ᱟᱹᱠᱷᱤᱨ ᱪᱮᱫ ᱛᱟᱠᱚ ᱦᱳᱭ ᱜᱚᱢᱠᱮ ᱟᱪᱪᱷᱟ ᱚᱱᱟᱜᱮ ᱟᱢᱫᱟ ᱜᱤᱫᱽᱨᱟᱹ ᱵᱟᱲᱟᱭ ᱥᱟᱱᱟᱭᱮᱜ ᱠᱚᱣᱟ ᱡᱮ ᱱᱚᱜᱼᱚᱭ ᱛᱚ ᱟᱞᱮ ᱡᱮᱢᱚᱱᱞᱮ ᱡᱳᱨ ᱫᱟ ᱡᱮ ᱚᱞᱪᱤᱠᱤᱛᱮ ᱯᱟᱲᱦᱟᱜ ᱯᱮ ᱥᱮ ᱚᱞᱪᱤᱠᱤᱛᱮ ᱯᱟᱲᱦᱟᱜ ᱯᱮᱥᱮ ᱚᱞᱪᱤᱠᱤ ᱥᱟᱱᱛᱟᱲᱤ ᱢᱤᱰᱤᱭᱟᱢ ᱦᱟᱛᱟᱣᱯᱮ ᱟᱫᱚ ᱟᱢᱫᱟ ᱜᱤᱫᱽᱨᱟᱹ ᱜᱮ ᱠᱩᱠᱞᱤ ᱠᱚ ᱫᱚᱦᱚᱭᱫᱟ ᱡᱮ ᱟᱞᱮ ᱤᱥᱠᱩᱞ ᱠᱚᱨᱮᱜ ᱢᱟᱞᱮ ᱯᱟᱲᱦᱟᱜ ᱠᱟᱱᱟ ᱠᱚᱞᱮᱡᱽ ᱠᱚᱨᱮᱦᱚᱸ ᱢᱤᱫᱵᱟᱨ ᱡᱟᱭᱜᱟ ᱫᱚ ᱪᱟᱱᱥ ᱢᱮᱱᱠᱷᱟᱱ ᱚᱱᱠᱟ ᱡᱚᱠᱷᱚᱱ ᱤᱭᱩᱱᱤᱵᱷᱟᱨᱥᱤᱴᱤ ᱥᱮ ᱡᱮᱜᱮᱛ ᱵᱤᱨᱫᱟᱹᱜᱟᱲ ᱠᱚᱨᱮᱜ ᱫᱚ ᱵᱟᱝ ᱠᱚ ᱦᱟᱛᱟᱣᱭᱮᱜ ᱠᱚᱣᱟ ᱚᱱᱟᱜᱮ ᱟᱨᱠᱤ ᱵᱟᱲᱟᱭ ᱥᱟᱱᱟ ᱞᱤᱫᱤᱧᱟ ᱡᱮ ᱩᱱᱠᱩ ᱜᱤᱫᱽᱨᱟᱹ ᱟᱜ ᱟᱸᱠᱷᱤᱨ ᱫᱚ ᱪᱮᱫ ᱦᱩᱭᱩᱜᱼᱟ ᱡᱟᱦᱟᱢ ᱞᱟᱹᱭ ᱠᱮᱫᱟ ᱛᱟᱦᱚᱞᱮ ᱵᱮᱥ ᱜᱤᱧ ᱵᱩᱡ ᱠᱮᱫᱟ ᱡᱮ ᱱᱚᱣᱟ ᱡᱮᱜᱮᱛ ᱵᱤᱨᱫᱟᱹᱜᱟᱲ ᱨᱮᱦᱚᱸ ᱯᱟᱲᱦᱟᱣ ᱨᱮᱱᱟᱜ ᱵᱮᱵᱚᱥᱛᱷᱟ ᱢᱮᱱᱟᱜᱼᱟ ᱛᱟᱦᱚᱞᱮ ᱟᱞᱮ ᱦᱚᱸ ᱡᱳᱨ ᱠᱟᱛᱮᱜ ᱞᱮ ᱞᱟᱹᱭ ᱫᱟᱲᱮᱭᱟᱜᱼᱟ ᱦᱮᱸ ᱯᱟᱲᱦᱟᱜ ᱯᱮ ᱯᱩᱨᱟᱹ ᱞᱟᱯᱷᱟᱝ ᱥᱮᱪᱮᱫ ᱫᱷᱟᱹᱵᱤᱡ ᱟᱯᱮᱭᱟᱜ ᱱᱚᱣᱟ ᱟᱹᱭᱫᱟᱹᱨ ᱢᱮᱱᱟᱜ ᱛᱟᱯᱮᱭᱟ ᱛᱟᱦᱚᱞᱮ ᱟᱪᱪᱷᱟ ᱟᱪᱪᱷᱟ ᱜᱚᱢᱠᱮ ᱤᱱᱟᱹ ᱠᱚᱜᱮ ᱵᱟᱲᱟᱭ ᱛᱮᱱᱟᱜ ᱫᱚ ᱛᱟᱦᱮᱸᱠᱟᱱ ᱛᱤᱧᱟ ᱴᱷᱤᱠ ᱜᱮᱭᱟ ᱜᱚᱢᱠᱮ ᱛᱟᱦᱚᱞᱮ ᱢᱟ ᱟᱪᱪᱷᱟ ᱛᱟᱦᱚᱞᱮ ᱢᱟ ᱦᱳᱭ ᱥᱮ